ᱫᱷᱟᱨᱛᱤ ᱨᱮᱱᱟᱜ

ᱞᱚᱞᱚ ᱨᱮᱱᱟᱜ

ᱡᱟᱦᱟᱸ ᱥᱮ

ᱟᱵᱚ ᱡᱟᱦᱟᱸ

ᱯᱷᱮᱠᱴᱨᱤ ᱵᱟᱝ ᱮᱢᱟᱱ ᱛᱮᱢᱟᱱ ᱠᱟᱨᱚᱠᱷᱟᱱᱟ ᱵᱟᱹᱭᱥᱟᱹᱣᱚᱜ ᱠᱟᱱᱟ ᱚᱸᱰᱮ ᱦᱚᱸ ᱟᱹᱰᱤ ᱞᱮᱠᱟᱱ ᱟᱱᱟᱴ ᱟᱱᱟᱴ ᱢᱟᱱᱮ ᱯᱨᱚᱫᱩᱨᱥᱚᱱᱚ ᱢᱟᱱᱮ ᱫᱷᱩᱝᱜᱟᱹ ᱚᱰᱚᱠᱚᱜ ᱠᱟᱱᱟ

ᱫᱷᱩᱣᱟᱹ ᱚᱰᱚᱠ ᱠᱟᱛᱮᱫ ᱟᱹᱰᱤᱜᱟᱱ ᱯᱟᱥᱨᱮᱵᱚ ᱫᱩᱥᱤᱛᱚᱜ ᱠᱟᱱᱟ ᱪᱮᱫᱟᱜᱥᱮ

ᱤᱫᱤᱠᱟᱛᱮᱫᱛᱮ ᱟᱵᱚ ᱯᱚᱨᱤᱵᱮᱥ ᱵᱟᱝᱟ ᱵᱟᱝᱪᱚᱝ

ᱫᱷᱟᱹᱨᱛᱤᱨᱮ ᱚᱱᱟ ᱫᱟᱨᱮ ᱫᱷᱤᱨᱤᱠᱚ ᱱᱟᱥᱮᱱᱟᱜ ᱠᱚᱢᱚᱜ ᱠᱟᱱᱟ ᱚᱱᱟ ᱦᱤᱥᱟᱹᱵᱛᱮ ᱟᱵᱚ ᱫᱤᱥᱚᱢᱨᱮ ᱞᱚᱞᱚᱜ ᱢᱟᱱᱮ ᱚᱱᱟᱛᱮ ᱡᱟᱹᱥᱛᱤ

ᱫᱟᱜ ᱡᱟᱹᱲᱤ ᱫᱚ ᱠᱚᱢᱚᱜ ᱠᱟᱱᱟ

ᱫᱷᱤᱨᱤ ᱫᱟᱨᱮ ᱦᱚᱸ ᱡᱩᱫᱤ ᱵᱤᱥᱛᱤ ᱯᱚᱨᱤᱢᱟᱱ ᱨᱮ ᱛᱟᱦᱮᱱᱟ ᱮᱱᱠᱷᱟᱱ ᱱᱤᱦᱟᱹᱛᱤ ᱟᱵᱚ ᱟᱵᱚ ᱵᱟᱭᱩᱢᱚᱱᱰᱚᱞ ᱨᱮ ᱱᱤᱦᱟᱹᱛᱤ ᱫᱟᱜᱼᱮ ᱡᱚᱜᱟᱣᱟᱵᱚᱱᱟᱭ ᱡᱮ ᱚᱱᱟᱛᱮ ᱟᱵᱚ ᱵᱤᱥᱛᱤ ᱠᱟᱨᱠᱷᱟᱱᱟ ᱯᱨᱚᱫᱩᱨᱥᱚᱱᱚᱜ ᱠᱟᱱᱟ ᱢᱮᱱᱛᱮ ᱟᱵᱚ ᱫᱟᱜ

ᱫᱷᱤᱨᱤ ᱞᱟᱹᱜᱤᱫ ᱵᱨᱟᱫᱽᱫᱷᱚ ᱯᱨᱚᱛᱚ ᱦᱩᱭᱩᱜ ᱠᱟᱱᱟ